ᱵᱷᱟᱨᱚᱛ ᱫᱤᱥᱚᱢ ᱨᱮᱭᱟᱜ ᱥᱮᱪᱮᱫ ᱵᱮᱵᱚᱥᱛᱷᱟ ᱫᱚ ᱞᱟᱹᱭ ᱞᱮᱠᱷᱟᱱ ᱟᱹᱰᱤᱜᱮ ᱱᱟᱯᱟᱭᱟ ᱪᱮᱫᱟᱜ ᱥᱮ ᱵᱟᱝᱢᱟ ᱜᱤᱫᱽᱨᱟᱹ ᱠᱚ ᱠᱟᱹᱴᱤᱡ ᱩᱢᱮᱨ ᱠᱷᱚᱱᱟᱜ ᱜᱮ ᱚᱞᱚᱜ ᱯᱟᱲᱦᱟᱣ ᱨᱮᱱᱟᱜ ᱱᱚᱰᱮ ᱥᱩᱵᱤᱫᱷᱟ ᱠᱚ ᱧᱟᱢᱟ ᱜᱤᱫᱽᱨᱟᱹ ᱠᱚ ᱠᱟᱹᱴᱤᱡ ᱩᱢᱮᱨ ᱢᱮᱱᱮᱫ ᱡᱚᱠᱷᱚᱱ ᱡᱟᱱᱟᱢ ᱛᱚᱨᱟ ᱠᱤᱪᱷᱩ ᱫᱤᱱ ᱯᱚᱨ ᱠᱷᱚᱱᱟᱜ ᱜᱮ ᱚᱝᱜᱚᱱᱳᱣᱟᱲᱤ ᱟᱛᱳᱨᱮ ᱢᱮᱱᱟᱜ ᱠᱟᱫᱟ ᱛᱟᱦᱞᱮ ᱚᱝᱜᱚᱱᱳᱣᱟᱲᱤ ᱤᱥᱠᱩᱞ ᱨᱮ ᱟᱠᱚ ᱮᱛᱚᱦᱚᱵ ᱨᱮᱜᱮ ᱠᱚ ᱚᱞᱚᱜ ᱯᱟᱲᱦᱟᱜ ᱠᱚ ᱥᱮᱬᱟ ᱫᱟᱲᱮᱭᱟᱜᱼᱟ ᱚᱱᱟ ᱛᱟᱭᱚᱢ ᱢᱮᱱᱟᱜ ᱠᱟᱫᱟ ᱯᱨᱟᱭᱢᱟᱨᱤ ᱞᱮᱵᱮᱞ ᱯᱨᱟᱭᱢᱟᱨᱤ ᱞᱮᱵᱮᱞ ᱨᱮᱫᱚ ᱢᱚᱬᱮ ᱥᱮᱨᱢᱟ ᱩᱢᱮᱨ ᱛᱟᱭᱚᱢ ᱠᱷᱚᱱᱟᱜ ᱜᱮ ᱩᱱᱠᱩ ᱯᱟᱹᱴᱷᱩᱣᱟᱹ ᱠᱚ ᱚᱱᱟ ᱤᱥᱠᱩᱞ ᱨᱮᱠᱚ ᱥᱮᱞᱮᱫ ᱫᱟᱲᱮᱜᱼᱟ ᱚᱸᱰᱮ ᱢᱤᱫ ᱵᱟᱨ ᱯᱮ ᱯᱩᱱ ᱠᱞᱟᱥ ᱫᱷᱟᱹᱵᱤᱡ ᱚᱸᱰᱮ ᱠᱚ ᱯᱟᱲᱦᱟᱣ ᱠᱚᱣᱟ ᱚᱱᱠᱟ ᱞᱮᱠᱟᱛᱮ ᱩᱱᱠᱩ ᱯᱟᱹᱴᱷᱩᱣᱟᱹ ᱢᱟᱹᱭᱼᱵᱟᱹᱵᱩ ᱛᱟᱠᱚ ᱥᱮ ᱯᱟᱹᱴᱷᱩᱣᱟᱹ ᱜᱤᱫᱽᱨᱟᱹ ᱠᱚᱫᱚ ᱯᱨᱟᱭᱢᱟᱨᱤ ᱞᱮᱵᱮᱞ ᱨᱮᱱ ᱟᱠᱚ ᱚᱞᱚᱜ ᱯᱟᱲᱦᱟᱜ ᱥᱮ ᱚᱞᱚᱜ ᱯᱟᱲᱦᱟᱜ ᱨᱮᱱᱟᱜ ᱮᱛᱚᱦᱚᱵ ᱴᱟᱜ ᱠᱚ ᱱᱟᱯᱟᱭ ᱥᱟᱺᱦᱤᱡ ᱠᱚ ᱥᱮᱬᱟ ᱫᱟᱲᱮᱜᱼᱟ ᱡᱮᱞᱮᱠᱟ ᱪᱤᱠᱤ ᱠᱚ ᱪᱤᱱᱦᱟᱹᱣ ᱥᱮ ᱪᱤᱠᱤ ᱠᱚ ᱚᱠᱟ ᱞᱮᱠᱟ ᱟᱲᱟᱝ ᱚᱜᱼᱟ ᱱᱚᱣᱟ ᱠᱚ ᱥᱚᱢᱚᱱᱫᱷᱮ ᱱᱚᱰᱮᱜᱮ ᱟᱨᱠᱤ ᱟᱠᱚᱣᱟᱜ ᱫᱷᱟᱨᱚᱱᱟ ᱦᱩᱭ ᱟᱠᱚᱣᱟ ᱡᱮ ᱚᱠᱟᱴᱟᱜ ᱪᱤᱠᱟᱹᱛᱮ ᱚᱠᱟ ᱞᱮᱠᱟ ᱟᱲᱟᱝ ᱚᱜ ᱠᱟᱱᱟ ᱱᱚᱝᱠᱟ ᱞᱮᱠᱟ ᱠᱟᱛᱮ ᱯᱨᱟᱭᱢᱟᱨᱤ ᱞᱮᱵᱮᱞ ᱨᱮ ᱛᱟᱦᱮᱱᱟ ᱟᱨᱚ ᱟᱭᱢᱟ ᱞᱮᱠᱟᱱ ᱥᱟᱛᱟᱢ ᱠᱚ ᱛᱟᱦᱮᱱ ᱜᱮᱭᱟ ᱚᱱᱟ ᱛᱟᱭᱚᱢ ᱫᱚ ᱯᱨᱟᱭᱢᱟᱨᱤ ᱞᱮᱵᱮᱞ ᱡᱚᱠᱷᱚᱱ ᱠᱚ ᱯᱟᱨᱚᱢᱟ ᱚᱱᱟ ᱛᱟᱭᱚᱢ ᱫᱚ ᱦᱟᱭ ᱦᱟᱭ ᱤᱥᱠᱩᱞ ᱥᱮ ᱢᱟᱨᱟᱝ ᱵᱤᱫᱽᱫᱟᱹᱜᱟᱲ ᱛᱮᱠᱚ ᱥᱮᱱᱚᱜᱼᱟ ᱚᱸᱰᱮ ᱦᱚᱸ ᱯᱟᱹᱴᱷᱩᱣᱟᱹ ᱞᱟᱹᱜᱤᱫ ᱟᱹᱰᱤ ᱱᱟᱯᱟᱭ ᱚᱞᱚᱜ ᱯᱟᱲᱦᱟᱣ ᱨᱮᱱᱟᱜ ᱵᱮᱵᱚᱥᱛᱷᱟ ᱢᱮᱱᱟᱜ ᱠᱟᱫᱟ ᱥᱟᱶᱛᱮ ᱜᱤᱫᱽᱨᱟᱹ ᱠᱚᱥᱮ ᱯᱟᱹᱴᱷᱩᱣᱟᱹ ᱜᱤᱫᱽᱨᱟᱹ ᱠᱚ ᱱᱟᱯᱟᱭᱛᱮ ᱚᱞᱚᱜ ᱯᱟᱲᱦᱟᱣ ᱞᱟᱹᱜᱤᱫ ᱥᱮ ᱚᱞᱚᱜ ᱯᱟᱲᱦᱟᱣ ᱨᱮ ᱟᱨᱚ ᱨᱟᱹᱥᱠᱟᱹ ᱞᱟᱹᱜᱤᱫ ᱛᱮ ᱥᱚᱨᱠᱟᱨ ᱯᱟᱦᱴᱟ ᱠᱷᱚᱱᱟᱜ ᱥᱠᱚᱞᱞᱟᱨᱥᱤᱯ ᱵᱮᱵᱚᱥᱛᱷᱟ ᱢᱮᱱᱟᱜ ᱠᱟᱫᱟ ᱡᱟᱦᱟᱸᱭ ᱯᱟᱹᱴᱷᱩᱣᱟᱹ ᱠᱚ ᱚᱞᱚᱜ ᱯᱟᱲᱦᱟᱜ ᱟᱠᱚ ᱥᱮ ᱱᱟᱯᱟᱭ ᱠᱚ ᱚᱞᱚᱜ ᱯᱟᱲᱦᱟᱜᱼᱟ ᱩᱱᱠᱩ ᱫᱚ ᱚᱱᱟ ᱚᱱᱟ ᱞᱮᱠᱟᱛᱮ ᱥᱠᱚᱞᱟᱨᱥᱤᱯ ᱦᱚᱸᱠᱚ ᱧᱟᱢᱟ ᱱᱚᱝᱠᱟ ᱠᱟᱛᱮ ᱡᱚᱫᱤ ᱵᱚᱱ ᱧᱮᱞᱟ ᱠᱚᱞᱮᱡᱽ ᱨᱮᱦᱚᱸ ᱠᱚᱞᱮᱡᱽ ᱨᱮᱦᱚᱸ ᱥᱮ ᱠᱚᱞᱮᱡᱽ ᱠᱚᱢᱯᱞᱤᱴ ᱠᱟᱛᱮ ᱤᱭᱩᱱᱤᱵᱷᱟᱨᱥᱤᱴᱤ ᱨᱮᱦᱚᱸ ᱠᱤᱱᱛᱩ ᱥᱚᱨᱠᱟᱨ ᱯᱟᱦᱴᱟ ᱠᱷᱚᱱ ᱟᱹᱰᱤ ᱟᱭᱢᱟ ᱜᱚᱲᱚᱭ ᱮᱢᱚᱜ ᱠᱟᱱᱟ ᱚᱞᱚᱜ ᱯᱟᱲᱦᱟᱜ ᱞᱟᱹᱜᱤᱫ ᱛᱮ ᱚᱱᱟ ᱞᱮᱠᱟᱛᱮ ᱞᱟᱹᱭ ᱜᱟᱱᱚᱜᱼᱟ ᱡᱮ ᱵᱷᱟᱨᱚᱛ ᱫᱤᱥᱚᱢ ᱨᱮᱭᱟᱜ ᱥᱮᱪᱮᱫ ᱡᱟᱦᱟᱸ ᱵᱮᱵᱚᱥᱛᱷᱟ ᱢᱮᱱᱟᱜ ᱠᱟᱫᱟ ᱥᱮ ᱱᱚᱣᱟ ᱫᱚ ᱟᱹᱰᱤ ᱱᱟᱯᱟᱭ ᱵᱮᱵᱚᱥᱛᱷᱟ ᱢᱮᱱᱟᱜ ᱠᱟᱫᱟ ᱟᱨ ᱡᱩᱫᱤ ᱟᱵᱚ ᱵᱷᱟᱨᱚᱛ ᱫᱤᱥᱚᱢ ᱵᱟᱦᱮᱨ ᱮᱴᱟᱜ ᱮᱴᱟᱜ ᱫᱤᱥᱚᱢ ᱥᱟᱞᱟᱜ ᱟᱵᱚᱣᱟᱜ ᱵᱷᱟᱨᱚᱛ ᱫᱤᱥᱚᱢ ᱨᱮᱭᱟᱜ ᱥᱮᱪᱮᱫ ᱵᱮᱵᱚᱥᱛᱷᱟ ᱵᱚᱱ ᱛᱩᱞᱟᱹ ᱡᱚᱠᱷᱟᱭᱟ ᱟᱹᱰᱤ ᱛᱩᱞᱟᱹᱡᱚᱠᱷᱟ ᱞᱮᱠᱷᱟᱱ ᱧᱮᱧᱟᱢ ᱟᱵᱚᱱ ᱡᱮ ᱵᱷᱟᱨᱚᱛ ᱠᱷᱚᱱᱟᱜ ᱡᱮᱞᱮᱠᱟ ᱢᱮᱱᱟᱜ ᱠᱟᱫᱟ ᱵᱷᱟᱨᱚᱛ ᱥᱩᱨ ᱥᱩᱯᱩᱨ ᱨᱮᱭᱟᱜ ᱫᱤᱥᱚᱢ ᱠᱚ ᱡᱮᱞᱮᱠᱟ ᱟᱢᱮᱨᱤᱠᱟ ᱢᱮᱱᱟᱜ ᱠᱟᱫᱟ ᱱᱮᱯᱟᱞ ᱪᱤᱱ ᱡᱟᱯᱟᱱ ᱱᱚᱣᱟ ᱠᱚ ᱫᱤᱥᱚᱢ ᱫᱚ ᱵᱷᱟᱨᱚᱛ ᱫᱤᱥᱚᱢ ᱠᱷᱚᱱᱟᱜ ᱫᱚ ᱟᱹᱰᱤᱜᱮ ᱚᱞᱚᱜ ᱯᱟᱲᱦᱟᱜ ᱥᱮ ᱥᱮᱪᱮᱫ ᱛᱮᱭ ᱢᱟᱲᱟᱝ ᱟᱠᱟᱱᱟ ᱛᱟᱦᱞᱮ ᱱᱚᱣᱟ ᱫᱤᱥᱚᱢ ᱠᱚ ᱧᱮᱞ ᱠᱟᱛᱮᱜ ᱟᱵᱚ ᱦᱚᱸ ᱠᱤᱱᱛᱩ ᱱᱩᱠᱩ ᱞᱮᱠᱟ ᱧᱮᱞ ᱠᱟᱛᱮ ᱟᱵᱚᱦᱚᱸ ᱞᱟᱦᱟᱜ ᱨᱮᱱᱟᱜ ᱵᱚᱱ ᱠᱩᱨᱩᱢᱩᱴᱩᱭᱟ ᱡᱮ ᱩᱱᱠᱩ ᱫᱤᱥᱚᱢ ᱠᱚ ᱚᱠᱟ ᱞᱮᱠᱟ ᱛᱮᱠᱚ ᱞᱟᱦᱟ ᱤᱫᱤ ᱤᱫᱤᱭᱮ ᱠᱟᱱᱟ ᱟᱵᱚᱦᱚᱸ ᱚᱱᱠᱟ ᱞᱮᱠᱟ ᱵᱚᱱ ᱞᱟᱦᱟ ᱤᱫᱤᱜ ᱫᱟᱲᱮᱜ ᱢᱟ ᱟᱨ ᱡᱩᱫᱤ ᱢᱩᱪᱟᱹᱫ ᱨᱮ ᱡᱟᱦᱟᱸ ᱵᱚᱱ ᱧᱮᱞᱟ ᱡᱮ ᱟᱵᱚᱣᱟᱜ ᱚᱠᱟ ᱦᱤᱲᱤᱧᱚᱜ ᱠᱟᱱᱟ ᱥᱮ ᱚᱠᱟ ᱩᱛᱱᱟᱹᱣ ᱨᱮᱱᱟᱜ ᱞᱟᱹᱠᱛᱤ ᱢᱮᱱᱟᱜᱼᱟ ᱦᱮᱸ ᱱᱚᱣᱟ ᱫᱚ ᱟᱹᱰᱤ ᱠᱤᱱᱛᱩ ᱩᱭᱦᱟᱹᱨᱟᱱᱟᱜ ᱢᱤᱫᱴᱮᱱ ᱵᱷᱟᱵᱽᱱᱟ ᱨᱮᱱᱟᱜ ᱠᱟᱛᱷᱟ ᱜᱮ ᱠᱟᱱᱟ ᱱᱮᱛᱟᱨ ᱰᱤᱡᱮᱴᱮᱞ ᱡᱩᱜᱽ ᱦᱮᱡ ᱛᱟᱭᱚᱢ ᱧᱮᱞᱚᱜ ᱠᱟᱱᱟ ᱡᱮ ᱡᱟᱦᱟᱱᱟᱜ ᱜᱮ ᱚᱞᱵᱤᱞ ᱥᱮ ᱪᱤᱴᱷᱤ ᱠᱚᱫᱚ ᱚᱱᱠᱟ ᱵᱟᱝ ᱚᱞᱚᱜᱚᱜ ᱠᱟᱱᱟ ᱛᱤ ᱛᱮᱫᱚ ᱚᱞ ᱵᱟᱜᱤᱜ ᱠᱟᱱᱟ ᱢᱳᱵᱟᱭᱤᱞ ᱦᱳᱴᱟᱥᱮᱯ ᱮᱥᱢᱮᱥ ᱢᱮᱹᱞ ᱪᱤᱴᱷᱤ ᱠᱚ ᱵᱟᱝ ᱚᱞᱚᱜᱚᱜ ᱠᱟᱱᱟ ᱱᱚᱣᱟ ᱢᱮᱹᱞ ᱫᱟᱨᱟᱭ ᱛᱮᱜᱮ ᱠᱤᱱᱛᱩ ᱡᱟᱦᱟᱱ ᱚᱞᱜᱮ ᱠᱩᱞ ᱦᱩᱭᱩᱜ ᱠᱟᱱᱟ ᱚᱱᱠᱟ ᱞᱮᱠᱟᱛᱮ ᱚᱞᱵᱤᱞ ᱥᱮ ᱠᱷᱟᱛᱟ ᱠᱚᱞᱚᱢ ᱛᱮ ᱚᱞ ᱠᱚᱦᱚᱸ ᱱᱮᱛᱟᱨ ᱫᱚ ᱵᱟᱹᱭ ᱵᱟᱹᱭ ᱛᱮ ᱟᱹᱰᱤ ᱠᱚᱢ ᱦᱤᱡᱩᱜ ᱠᱟᱱᱟ ᱟᱨᱚ ᱵᱚᱱ ᱧᱮᱞ ᱫᱟᱲᱮᱭᱟᱜᱼᱟ ᱡᱮ ᱯᱟᱹᱦᱤᱞ ᱞᱮᱠᱟ ᱫᱚ ᱡᱟᱦᱟᱸ ᱚᱱᱚᱬᱦᱮᱸ ᱠᱚ ᱥᱮ ᱚᱱᱚᱞ ᱠᱚ ᱚᱱᱟ ᱠᱚᱫᱚ ᱱᱟᱦᱟᱜ ᱫᱚ ᱵᱟᱝ ᱚᱞᱚᱜ ᱠᱟᱱᱟ ᱛᱟᱦᱚᱞᱮ ᱱᱚᱣᱟ ᱠᱚᱨᱮᱱᱟᱜ ᱠᱤᱱᱛᱩ ᱩᱛᱱᱟᱹᱣ ᱨᱮᱱᱟᱜ ᱟᱹᱰᱤᱜᱮ ᱞᱟᱹᱠᱛᱤ ᱢᱮᱱᱟᱜ ᱠᱟᱫᱟ ᱪᱮᱫᱟᱜ ᱥᱮ ᱵᱟᱝᱢᱟ ᱱᱚᱜᱼᱚᱭ ᱚᱞ ᱠᱚ ᱚᱱᱚᱬᱦᱮᱸᱜ ᱚᱞ ᱥᱮ ᱢᱟᱨᱟᱝ ᱢᱟᱨᱟᱝ ᱚᱱᱚᱞ ᱠᱚ ᱠᱟᱹᱦᱱᱤ ᱠᱚ ᱱᱚᱣᱟ ᱚᱞ ᱠᱚ ᱪᱟᱵᱟ ᱦᱤᱡᱩᱜ ᱠᱟᱱᱟ ᱟᱨᱠᱤ ᱱᱟᱣᱟ ᱠᱟᱨᱛᱮ ᱵᱟᱝ ᱜᱟᱵᱟᱱᱚᱜ ᱠᱟᱱᱟ ᱚᱱᱟ ᱞᱮᱠᱟᱛᱮ ᱱᱚᱣᱟ ᱱᱚᱣᱟ ᱨᱮᱱᱟᱜ ᱫᱚ ᱩᱛᱱᱟᱹᱣ ᱞᱟᱹᱜᱤᱫ ᱫᱚ ᱟᱹᱰᱤᱜᱮ ᱞᱟᱹᱠᱛᱤ ᱢᱮᱱᱟᱜ ᱠᱟᱫᱟ ᱢᱮᱱᱛᱮ ᱤᱧᱟᱹᱜ ᱢᱚᱱᱮᱛᱤᱧ ᱞᱟᱹᱭᱟ